ᱱᱮᱛᱟᱨ ᱟᱛᱳ ᱴᱚᱴᱷᱟᱨᱮᱱ ᱦᱚᱲ ᱠᱚ ᱵᱚᱦᱩᱛ ᱠᱚ ᱠᱷᱮᱞ ᱞᱮᱱᱠᱷᱟᱱ ᱠᱚ ᱩᱯᱠᱟᱨᱚᱜ ᱠᱟᱱᱟ ᱡᱮᱢᱚᱱ ᱠᱤ ᱚᱠᱚᱭ ᱫᱚ ᱯᱷᱩᱴᱵᱚᱞ ᱠᱚ ᱮᱱᱮᱡ ᱠᱟᱱᱟ ᱚᱠᱚᱭ ᱫᱚ ᱦᱚᱠᱤ ᱠᱚ ᱮᱱᱮᱡ ᱠᱟᱱᱟ ᱚᱠᱚᱭ ᱫᱚ ᱠᱨᱤᱠᱮᱴ ᱠᱚ ᱮᱱᱮᱡ ᱠᱟᱱᱟ ᱟᱨᱦᱚᱸ ᱮᱢᱟᱱ ᱛᱮᱭᱟᱜ ᱞᱮᱠᱟ ᱠᱚ ᱠᱷᱮᱞᱳᱰᱚᱜ ᱠᱟᱱᱟ ᱞᱮᱠᱤᱱ ᱱᱚᱣᱟ ᱨᱮ ᱜᱚᱰᱟ ᱠᱚᱨᱮ ᱠᱚ ᱠᱷᱮᱞᱳᱜ ᱠᱟᱱᱠᱷᱟᱱ ᱫᱚ ᱦᱚᱲᱢᱚ ᱛᱤ ᱡᱟᱸᱜᱟ ᱵᱷᱟᱞᱤ ᱛᱟᱦᱮᱱ ᱠᱟᱱ ᱛᱟᱠᱚᱣᱟ ᱮᱠᱥᱟᱨᱥᱟᱭᱤᱡ ᱦᱩᱭᱩᱜ ᱠᱟᱱ ᱛᱟᱠᱚᱣᱟ ᱵᱮᱭᱟᱢ ᱫᱟᱠᱚ ᱥᱟᱱᱟᱢᱟᱜ ᱪᱮᱫ ᱡᱮ ᱥᱟᱹᱨᱤᱨ ᱨᱮᱱᱟᱜ ᱴᱟᱱᱟᱣ ᱛᱟᱦᱮᱱ ᱠᱟᱱ ᱛᱟᱠᱚᱣᱟ ᱟᱨ ᱵᱚᱦᱩᱛ ᱨᱚᱠᱚᱢ ᱯᱷᱟᱭᱫᱟ ᱢᱮᱱᱟᱜᱼᱟ ᱟᱨ ᱡᱮᱢᱚᱱ ᱟᱛᱳ ᱴᱚᱴᱷᱟ ᱨᱮᱫᱚ ᱠᱷᱮᱞ ᱞᱮᱱᱠᱷᱟᱱ ᱯᱚᱭᱥᱟ ᱠᱚᱫᱚ ᱵᱟᱝ ᱞᱟᱹᱜᱩᱜ ᱠᱟᱱᱟ ᱵᱟᱦᱨᱮ ᱠᱷᱚᱱᱟᱜ ᱠᱳᱪᱚᱨ ᱠᱚ ᱟᱹᱜᱩ ᱠᱟᱛᱮ ᱠᱷᱮᱞᱳᱜ ᱠᱟᱱᱟ ᱠᱚ ᱟᱨ ᱥᱚᱦᱚᱨ ᱵᱟᱡᱟᱨ ᱪᱟᱞᱟᱣ ᱞᱮᱱᱠᱷᱟᱱ ᱚᱱᱠᱟ ᱜᱚᱰᱟ ᱠᱚ ᱠᱷᱮᱞᱳᱜ ᱜᱚᱰᱟ ᱠᱚ ᱵᱟᱹᱱᱩᱜ ᱛᱟᱠᱚᱣᱟ ᱢᱮᱱ ᱠᱟᱛᱮ ᱚᱱᱟ ᱠᱚᱨᱮ ᱫᱚ ᱢᱚᱡᱽ ᱵᱟᱝ ᱵᱩᱡᱷᱟᱹᱜ ᱛᱟᱦᱮᱱᱟ ᱟᱨ ᱟᱞᱮ ᱟᱛᱳ ᱴᱚᱴᱷᱟ ᱨᱮᱫᱚ ᱫᱚᱢᱮ ᱜᱚᱴᱟᱝ ᱜᱚᱰᱟ ᱠᱷᱮᱞᱫᱜ ᱜᱚᱰᱟ ᱢᱮᱱᱟᱜ ᱛᱟᱞᱮᱭᱟ ᱡᱮᱢᱚᱱ ᱚᱠᱚᱭ ᱫᱚ ᱦᱟᱱᱛᱮ ᱨᱮ ᱯᱷᱩᱴᱵᱚᱞ ᱠᱚ ᱮᱱᱮᱡ ᱠᱟᱱᱟ ᱚᱠᱚᱭ ᱫᱚ ᱦᱟᱱᱛᱮ ᱨᱮ ᱦᱚᱠᱤ ᱠᱚ ᱮᱱᱮᱡ ᱠᱟᱱᱟ ᱚᱠᱚᱭ ᱫᱚ ᱚᱱᱛᱮ ᱨᱮ ᱠᱨᱤᱠᱮᱴ ᱠᱚ ᱮᱱᱮᱡ ᱠᱟᱱᱟ ᱱᱚᱝᱠᱟ ᱠᱟᱛᱮ ᱱᱚᱛᱮᱱᱟᱜ ᱯᱚᱨᱤᱵᱟᱨ ᱯᱚᱨᱤᱵᱚᱨᱛᱚᱱ ᱨᱮ ᱛᱟᱦᱮᱱ ᱠᱟᱱᱟ ᱡᱮᱴᱟ ᱪᱟᱸᱫᱳ ᱵᱚᱸᱜᱟ ᱥᱮᱫ ᱠᱷᱚᱱᱟᱜ ᱡᱮᱴᱟ ᱵᱟᱭᱩ ᱦᱟᱣᱟ ᱵᱚᱱ ᱧᱟᱢ ᱮᱫᱟ ᱥᱩᱫᱽᱫᱷᱚ ᱦᱟᱣᱟᱵᱚᱱ ᱧᱟᱢ ᱮᱫᱟ ᱚᱱᱟᱛᱮᱜᱮ ᱟᱪᱪᱷᱟ ᱟᱛᱳ ᱴᱚᱴᱷᱟᱨᱮᱱ ᱦᱚᱲ ᱫᱚᱠᱚ ᱛᱟᱦᱮᱱ ᱠᱟᱱᱟ